ᱯᱷᱮᱱ ᱫᱚ ᱟᱹᱰᱤ ᱩᱯᱚᱠᱟᱨᱤᱛᱟ ᱡᱤᱱᱤᱥ ᱠᱟᱱᱟ ᱢᱮᱱᱫᱚ ᱱᱮᱛᱟᱨ ᱫᱚ ᱱᱚᱜᱼᱚᱭ ᱥᱤᱛᱩᱝ ᱠᱟᱱᱟ ᱛᱚ ᱥᱤᱛᱩᱝ ᱫᱤᱱ ᱫᱚ ᱟᱹᱰᱤ ᱟᱹᱰᱤᱜᱮ ᱵᱷᱟᱹᱞᱤ ᱜᱮᱵᱟᱝ ᱵᱩᱡᱩᱜᱼᱟ ᱫᱚᱢᱮ ᱩᱫᱽᱜᱟᱹᱨᱟ ᱫᱚᱢᱮ ᱜᱚᱨᱚᱢᱟ ᱟᱫᱚ ᱯᱷᱮᱱ ᱡᱩᱫᱤᱢ ᱪᱟᱹᱞᱩ ᱠᱟᱜᱼᱟ ᱥᱮ ᱯᱷᱮᱱ ᱦᱟᱣᱟ ᱨᱮᱢ ᱛᱟᱦᱮᱱᱟ ᱯᱷᱮᱱ ᱦᱟᱣᱟᱨᱮ ᱮᱱᱠᱷᱟᱱ ᱟᱹᱰᱤ ᱢᱚᱡᱽ ᱜᱮ ᱵᱩᱡᱷᱟᱹᱜᱼᱟ ᱨᱮᱭᱟᱲ ᱥᱟᱺᱦᱤᱡ ᱟᱫᱚ ᱡᱟᱦᱟᱥᱮᱱ ᱠᱷᱚᱱ ᱦᱮᱡ ᱠᱟᱛᱮᱫ ᱯᱷᱮᱱ ᱪᱟᱹᱞᱩ ᱠᱟᱛᱮᱫ ᱦᱟᱣᱟ ᱡᱩᱫᱤᱢ ᱡᱚᱢᱟ ᱟᱹᱰᱤ ᱪᱮᱦᱨᱟᱢ ᱵᱩᱡᱟ ᱮᱭᱨᱚᱠᱚᱢ ᱴᱷᱟᱱᱰᱟ ᱥᱟᱺᱦᱤᱡ ᱢᱟᱱᱮ ᱨᱮᱭᱟᱲ ᱜᱮ ᱟᱨ ᱮᱥᱤ ᱫᱚ ᱡᱮᱢᱚᱱ ᱱᱟᱱᱟ ᱨᱚᱠᱚᱢ ᱨᱳᱜᱽ ᱦᱩᱭᱩᱜᱼᱟ ᱮᱥᱤ ᱛᱮᱫᱚ ᱟᱨ ᱴᱷᱟᱱᱰᱟ ᱦᱚᱸ ᱞᱟᱜᱟᱜᱼᱟ ᱮᱥᱤ ᱛᱮᱫᱚ ᱚᱱᱟᱛᱮ ᱤᱧ ᱞᱮᱠᱟ ᱛᱮᱫᱚ ᱢᱮᱱ ᱜᱟᱱᱚᱜᱼᱟ ᱮᱥᱤ ᱫᱚ ᱵᱟᱝ ᱵᱮᱵᱚᱦᱟᱨ ᱵᱷᱟᱹᱞᱤᱭᱟ ᱟᱨ ᱮᱥᱤ ᱨᱮᱱᱟᱜ ᱦᱟᱣᱟ ᱠᱷᱚᱱ ᱫᱚ ᱱᱚᱣᱟ ᱦᱟᱣᱟ ᱜᱮ ᱵᱷᱟᱹᱜᱤᱭᱟ ᱱᱚᱣᱟ ᱛᱮᱫᱚ ᱠᱳᱱᱳ ᱨᱳᱜᱽ ᱟᱡᱟᱨ ᱥᱮ ᱠᱳᱱᱳ ᱵᱟᱹᱲᱤᱡ ᱠᱚ ᱵᱟᱝ ᱟᱸᱡᱚᱢ ᱠᱟᱱᱟ ᱥᱮ ᱵᱟᱝ ᱦᱩᱭ ᱠᱟᱱᱟ ᱚᱱᱟ ᱞᱮᱠᱟᱛᱮ ᱤᱧᱫᱩᱧ ᱟᱥᱚᱜᱼᱟ ᱯᱷᱮᱱ ᱫᱚ ᱟᱹᱰᱤ ᱵᱷᱟᱹᱜᱤ ᱡᱤᱱᱤᱥ ᱠᱟᱱᱟ ᱥᱮ ᱟᱹᱰᱤ ᱵᱷᱟᱹᱜᱤ ᱠᱟᱹᱢᱤᱨᱮ ᱞᱟᱜᱟᱜᱼᱟ ᱟᱨ ᱱᱮᱛᱟᱨ ᱫᱚ ᱟᱞᱮ ᱱᱚᱣᱟ ᱟᱡᱳᱫᱤᱭᱟᱹ ᱵᱩᱨᱩ ᱠᱚᱨᱮᱫ ᱫᱚ ᱟᱹᱰᱤ ᱞᱮᱠᱟ ᱟᱹᱰᱤ ᱦᱚᱲ ᱫᱚᱢᱮ ᱛᱩᱲᱤ ᱠᱚᱞᱮ ᱮᱨ ᱠᱟᱫᱟ ᱢᱟᱱᱮ ᱮᱨ ᱞᱮᱫᱟᱞᱮ ᱱᱤᱛᱚᱜ ᱫᱚ ᱱᱚᱜᱼᱚᱭ ᱥᱟᱢᱴᱟᱣ ᱠᱟᱛᱮᱫ ᱫᱟᱞ ᱵᱟᱲᱟ ᱠᱟᱛᱮᱫ ᱚᱱᱟ ᱛᱩᱲᱤ ᱫᱚ ᱯᱷᱮᱱ ᱪᱟᱹᱞᱩ ᱠᱟᱛᱮᱫ ᱡᱩᱫᱤᱢ ᱚᱴᱟᱝᱼᱟ ᱥᱮ ᱚᱴᱟᱝᱼᱟᱞᱮ ᱮᱱᱠᱷᱟᱱ ᱟᱹᱰᱤ ᱢᱚᱡᱽ ᱜᱮ ᱥᱟᱯᱷᱟᱜᱼᱟ ᱟᱨ ᱢᱚᱡᱽᱜᱮ ᱮᱠᱫᱚᱢ ᱢᱤᱫᱴᱤᱱ ᱦᱚᱸ ᱡᱚᱵᱽᱨᱟ ᱠᱚ ᱵᱟᱭ ᱛᱟᱦᱮᱸ ᱦᱚᱪᱚᱣᱟᱜᱼᱟ ᱯᱷᱮᱱ ᱦᱟᱣᱟ ᱛᱮᱫᱚ ᱚᱱᱟ ᱞᱮᱠᱟᱛᱮ ᱤᱧᱫᱩᱧ ᱟᱥᱚᱜᱼᱟ ᱡᱮ ᱯᱷᱮᱱ ᱫᱚ ᱛᱤᱥ ᱦᱚᱸ ᱟᱞᱚ ᱟᱫᱚᱜ ᱢᱟ ᱥᱮ ᱟᱞᱚ ᱢᱟᱱᱮ ᱯᱷᱮᱱ ᱨᱮᱱᱟᱜ ᱫᱚ ᱪᱟᱞᱟᱣ ᱤᱫᱤᱜ ᱢᱟᱜᱮ ᱯᱷᱮᱱ ᱫᱚ ᱱᱚᱝᱠᱟᱜᱮ ᱡᱟᱭᱡᱩᱜᱽ ᱟᱨ ᱦᱩᱲᱩ ᱠᱚᱦᱚᱸ ᱯᱷᱮᱱ ᱠᱚᱛᱮ ᱜᱮᱞᱮ ᱚᱴᱟᱝ ᱟ ᱯᱷᱮᱱ ᱛᱮᱫᱚ ᱢᱮᱱ ᱜᱟᱱᱚᱜᱼᱟ ᱟᱹᱰᱤ ᱢᱚᱡᱽ ᱜᱮ ᱥᱟᱯᱷᱟᱜᱼᱟ ᱟᱹᱰᱤ ᱪᱮᱦᱨᱟ ᱦᱟᱣᱟᱭᱟᱭ ᱢᱤᱫᱜᱮ ᱦᱟᱣᱟᱭᱟᱭ ᱦᱟᱣᱟ ᱦᱚᱸᱵᱟᱝ ᱛᱷᱤᱨᱚᱜᱼᱟ ᱟᱨ ᱱᱤᱝᱠᱟᱹ ᱦᱚᱭ ᱱᱚᱣᱟ ᱦᱚᱭ ᱠᱚᱛᱮ ᱡᱩᱫᱤ ᱵᱚᱱ ᱚᱴᱟᱝᱟ ᱱᱚᱣᱟ ᱦᱚᱭ ᱫᱟᱭ ᱡᱮᱢᱚᱱ ᱫᱟᱨᱮ ᱵᱩᱴᱟᱹ ᱠᱚᱨᱮ ᱦᱚᱭᱟᱭ ᱪᱮᱫᱠᱟ ᱦᱚᱭ ᱧᱟᱢᱚᱜᱼᱟ ᱚᱱᱟ ᱦᱚᱭ ᱫᱚ ᱢᱤᱫ ᱜᱷᱟᱹᱲᱤᱡ ᱦᱚᱭᱟᱭ ᱢᱤᱫ ᱜᱷᱟᱹᱲᱤᱡ ᱛᱷᱤᱨᱚᱜᱼᱟ ᱚᱱᱟᱛᱮ ᱢᱤᱫ ᱜᱷᱟᱹᱲᱤᱡ ᱮᱢ ᱚᱴᱟᱝᱼᱟ ᱟᱨᱚ ᱢᱤᱫ ᱜᱷᱟᱹᱲᱤᱡ ᱮᱢ ᱛᱷᱤᱨᱚᱜᱼᱟ ᱚᱱᱟᱫᱚ ᱵᱷᱟᱹᱜᱤ ᱵᱟᱝ ᱵᱩᱡᱩᱜ ᱠᱟᱱᱟ ᱟᱫᱚ ᱚᱱᱟ ᱟᱹᱭᱠᱷᱟᱹ ᱛᱮ ᱯᱷᱮᱱ ᱦᱟᱣᱟ ᱫᱚ ᱟᱹᱰᱤᱜᱮ ᱵᱷᱟᱹᱞᱤᱭᱟ ᱟᱹᱰᱤ ᱵᱷᱟᱹᱞᱤ ᱠᱟᱹᱢᱤ ᱨᱮᱜᱮ ᱞᱟᱜᱟᱜᱼᱟ ᱢᱮᱱ ᱜᱟᱱᱚᱜᱼᱟ ᱯᱷᱮᱱ ᱫᱚ ᱟᱹᱰᱤ ᱩᱯᱚᱠᱟᱨᱤᱛᱟ ᱡᱤᱱᱤᱥ ᱠᱟᱱᱟ ᱥᱮ ᱯᱷᱮᱱ ᱫᱚ ᱟᱹᱰᱤ ᱵᱷᱟᱹᱜᱤ ᱠᱟᱹᱢᱤᱨᱮ ᱮᱢ ᱮᱫᱟᱭ ᱟᱨ ᱱᱚᱝᱠᱟᱜᱮ ᱤᱧᱫᱩᱧ ᱟᱥᱚᱜ ᱠᱟᱱᱟ ᱯᱷᱮᱱ ᱪᱟᱞᱟᱣ ᱤᱫᱤᱜ ᱢᱟᱜᱮ ᱟᱨ ᱯᱷᱮᱱ ᱨᱮᱱᱟᱜ ᱠᱟᱹᱢᱤ ᱦᱩᱭ ᱤᱫᱤᱜ ᱢᱟᱜᱮ ᱟᱨ ᱯᱷᱮᱱ ᱫᱚ ᱟᱞᱚ ᱟᱫᱚᱜ ᱢᱟ ᱯᱷᱮᱱ ᱫᱚ ᱟᱨᱚ ᱟᱭᱢᱟ ᱵᱟᱹᱲᱛᱤ ᱠᱚ ᱡᱩᱛ ᱤᱫᱤᱢᱟ ᱥᱮ ᱚᱱᱠᱟ ᱜᱮ ᱛᱟᱦᱮᱸ ᱤᱫᱤᱜ ᱛᱟᱵᱚᱱ ᱢᱟ